ᱢᱚᱬᱮ ᱢᱟᱹᱱᱢᱤᱭᱟᱜ ᱧᱩᱛᱩᱢ ᱠᱚ ᱫᱚ ᱦᱩᱭᱩᱜ ᱠᱟᱱᱟ ᱯᱚᱱᱰᱤᱛ ᱨᱟᱹᱜᱷᱩᱱᱟᱛᱷ ᱢᱩᱨᱢᱩ ᱥᱟᱹᱫᱷᱩ ᱨᱟᱢᱪᱟᱸᱫᱽ ᱢᱩᱨᱢᱩ ᱯᱚᱨᱤᱢᱚᱞ ᱦᱮᱢᱵᱨᱚᱢ ᱠᱚᱞᱮᱱᱫᱨᱚᱱᱟᱛᱷ ᱢᱟᱱᱰᱤ ᱴᱷᱟᱠᱩᱨ ᱯᱨᱚᱥᱟᱫᱽ ᱢᱩᱨᱢᱩ